ᱦᱮᱸ ᱦᱮᱞᱳ ᱯᱩᱱᱚᱢ ᱢᱮᱰᱟᱢ ᱵᱮᱱ ᱞᱟ ᱭᱮᱫᱟ ᱦᱮᱸ ᱤᱧᱫᱚ ᱯᱩᱨᱵᱚ ᱵᱚᱨᱫᱷᱚᱢᱟᱱ ᱠᱷᱚᱡ ᱥᱚᱱᱟᱢᱚᱱᱤ ᱴᱩᱰᱩᱧ ᱞᱟ ᱭᱮᱫᱟ ᱤᱭᱟ ᱢᱮᱱᱮᱫ ᱠᱟᱱ ᱛᱟᱦᱮᱱᱤᱧ ᱢᱮᱹᱰᱟᱢ ᱡᱮ ᱟᱵᱤᱱ ᱫᱚ ᱜᱚᱴᱟᱵᱮᱱ ᱫᱟᱬᱟᱱ ᱜᱮᱭᱟᱛᱚ ᱱᱤᱭᱟᱹ ᱯᱚᱥᱪᱤᱢᱵᱚᱝᱜᱚ ᱠᱚᱨᱮ ᱵᱚᱞᱮ ᱜᱚᱴᱟ ᱛᱚ ᱟ ᱞᱤᱧᱟᱜ ᱛᱷᱚᱲᱟ ᱠᱚᱥᱪᱮᱱ ᱛᱟᱦᱮᱸ ᱠᱟᱱᱟ ᱩᱸᱦᱩᱸ ᱱᱤᱭᱟ ᱜᱮ ᱡᱮ ᱟᱵᱚ ᱱᱤᱭᱟᱹ ᱯᱚᱥᱪᱤᱢᱵᱚᱝᱜᱚ ᱨᱮᱱ ᱧᱩᱢᱩᱨᱩᱢ ᱚᱱᱚᱞᱤᱭᱟᱹ ᱠᱚᱣᱟᱜ ᱠᱟᱛᱷᱟ ᱡᱩᱫᱤ ᱛᱷᱚᱲᱟ ᱵᱤᱱ ᱞᱟ ᱭᱟ ᱞᱤᱧ ᱠᱷᱟᱡ ᱡᱟᱭᱥᱮ ᱠᱤ ᱥᱟ ᱫᱷᱩ ᱨᱟᱢᱪᱟᱸᱫ ᱢᱩᱨᱢᱩ ᱢᱮᱱᱟᱭᱟ

ᱦᱮᱸ ᱦᱮᱸ ᱦᱮᱸ ᱦᱮᱸ ᱩ ᱦᱩᱸ

ᱟᱨ ᱛᱷᱳᱲᱟ ᱩᱱᱠᱩ ᱥᱤᱝᱜᱟᱨ ᱠᱚᱣᱟᱜ ᱠᱟᱛᱷᱟ ᱡᱩᱫᱤ ᱵᱤᱱ ᱞᱟ ᱭᱟ ᱞᱤᱧ ᱠᱷᱟᱱ ᱦᱮᱸ ᱚᱸᱻ ᱟᱨ ᱚᱸ ᱦᱮᱸ ᱵᱚᱞᱮ ᱦᱮᱸ ᱩᱱᱤ ᱯᱚᱸᱰᱤᱛ ᱨᱚᱜᱷᱩᱱᱟᱛᱷ ᱢᱩᱨᱢᱩᱣᱟᱜ ᱵᱟᱨᱮᱛᱮ ᱡᱩᱫᱤ ᱡᱟᱦᱟᱱᱟᱜ ᱵᱤᱱ ᱞᱟ ᱭᱟ ᱞᱤᱧ ᱠᱷᱟᱱ

ᱦᱩᱸ ᱦᱮᱸ ᱦᱮᱸ ᱵᱟᱝ ᱱᱤᱭᱟ ᱠᱚᱭᱤᱡ ᱜᱮ ᱫᱚᱦᱚᱭᱮᱫᱟ ᱧ